ᱦᱮᱞᱳ ᱤᱧ ᱟᱦᱟᱨ ᱴᱚᱞᱟ ᱠᱷᱚᱱᱟᱜ ᱤᱧ ᱨᱚᱲᱮᱫᱟ ᱵᱤᱡᱽᱞᱤ ᱚᱯᱷᱤᱥ ᱪᱟᱢᱯᱟ ᱢᱟᱱᱰᱤ ᱟᱨ ᱵᱤᱡᱽᱞᱤ ᱵᱤᱞ ᱤᱫᱤ ᱦᱚᱸ ᱵᱟᱯᱮ ᱦᱮᱡ ᱞᱮᱱᱟ ᱟᱨ ᱯᱚᱭᱥᱟ ᱠᱚᱢᱟ ᱛᱟᱞᱮ ᱱᱤᱛᱳᱜ ᱵᱟᱹᱱᱩᱜ ᱟᱱᱟ ᱟᱨ ᱰᱷᱮᱨ ᱠᱟᱛᱮᱯᱮ ᱦᱤᱡᱩᱜᱼᱟ ᱤᱱᱟᱹᱠᱷᱟᱱ ᱚᱠᱟᱨᱮ ᱚᱱᱟ ᱵᱤᱞ ᱫᱚᱞᱮ ᱧᱟᱢᱟᱯᱮᱭᱟ ᱟᱞᱮᱫᱚ ᱨᱮᱸᱜᱮᱡ ᱦᱚᱲ ᱱᱩᱠᱨᱤ ᱪᱟᱹᱠᱨᱤ ᱦᱚᱸ ᱥᱚᱨᱠᱟᱨ ᱵᱟᱭ ᱮᱢ ᱟᱠᱟᱫ ᱞᱮᱭᱟ ᱟᱞᱮᱫᱚ ᱦᱟᱱᱟ ᱱᱟᱦᱟᱜ ᱠᱟᱹᱢᱤ ᱠᱟᱛᱮ ᱨᱮᱸᱜᱮᱡ ᱚᱨᱮᱡ ᱦᱚᱲ ᱠᱟᱹᱢᱤ ᱠᱟᱛᱮᱞᱮ ᱡᱚᱢ ᱮᱫᱟ ᱟᱫᱚ ᱚᱠᱟ ᱠᱷᱚᱱᱟᱜ ᱧᱟᱢ ᱠᱟᱛᱮ ᱚᱱᱟ ᱵᱤᱞ ᱴᱟᱠᱟ ᱫᱚᱞᱮ ᱦᱟᱞᱟ ᱫᱟᱲᱮᱭᱟᱜᱼᱟ ᱥᱮ ᱚᱱᱟᱛᱮ ᱟᱨᱞᱮ ᱵᱟᱹᱛᱤᱜᱼᱟ ᱟᱞᱮ ᱚᱱᱟᱛᱮ ᱚᱱᱟᱜᱮ ᱪᱮᱫ ᱯᱮ ᱵᱮᱵᱚᱥᱛᱟ ᱟᱞᱮ ᱠᱟᱱᱟ ᱪᱟᱞᱮ